ᱦᱮᱸ ᱦᱮᱞᱳ ᱦᱮᱸ ᱡᱚᱦᱟᱨ ᱡᱚᱦᱟᱨ ᱢᱟ ᱞᱟᱹᱭ ᱛᱟᱞᱟᱝ ᱢᱮ ᱦᱮᱸ ᱵᱤᱥᱱᱩᱯᱚᱛᱤ ᱨᱮᱱ ᱱᱤᱛᱳᱜ ᱨᱮᱭᱟᱜ ᱦᱮᱸ ᱟᱵᱚᱣᱟᱜ ᱟᱹᱨᱤᱪᱟᱹᱞᱤ ᱢᱟ ᱤᱧ ᱫᱚ ᱱᱟᱯᱟᱭ ᱜᱤᱧ ᱢᱚᱱᱮᱭ ᱟᱨ ᱚᱱᱟ ᱱᱟᱯᱟᱭ ᱤᱭᱟᱹ ᱛᱮᱜᱮ ᱱᱚᱜ ᱚᱭ ᱡᱩᱜ ᱡᱩᱜ ᱫᱷᱚᱨᱮ ᱟᱵᱚᱣᱟᱜ ᱟᱹᱛᱩ ᱴᱚᱞᱟᱨᱮ ᱥᱩᱞᱩᱠ ᱟᱨ ᱥᱟᱱᱛᱤ ᱛᱮ ᱢᱮᱱᱟᱜ ᱵᱚᱱᱟ ᱟᱨ ᱟᱹᱨᱤᱪᱟᱹᱞᱤ ᱵᱚᱱ ᱫᱚᱦᱚ ᱟᱹᱜᱩᱭᱮᱫᱟ ᱟᱨ ᱵᱟᱹᱲᱤᱡ ᱛᱟᱸᱦᱮᱱ ᱠᱷᱟᱱ ᱢᱟᱛᱚ ᱱᱚᱝᱠᱟ ᱫᱚ ᱵᱟᱵᱚᱱ ᱛᱟᱸ ᱠᱚᱜᱼᱟ ᱪᱷᱤᱝ ᱪᱷᱟᱹᱛᱩᱨ ᱪᱟᱵᱟ ᱠᱚᱜᱼᱟ ᱵᱚᱱ ᱚᱱᱟᱛᱮ ᱤᱧ ᱫᱩᱧ ᱢᱚᱱᱮᱭᱟ ᱱᱚᱣᱟ ᱫᱚ ᱟᱹᱰᱤ ᱵᱷᱟᱹᱜᱤᱭᱟ ᱟᱨ ᱱᱚᱣᱟ ᱟᱹᱰᱤ ᱡᱚᱛᱚᱱ ᱛᱮ ᱟᱹᱰᱤ ᱢᱚᱸᱡ ᱫᱚᱦᱚ ᱤᱫᱤ ᱦᱩᱭᱩᱜ ᱛᱟᱵᱳᱱᱟ ᱦᱮᱸ ᱦᱮᱸ ᱦᱮᱸ ᱱᱚᱣᱟ ᱫᱚ ᱤᱧᱟᱹᱜ ᱦᱩᱫᱤᱥ ᱛᱮᱫᱚ ᱡᱮ ᱱᱚᱜ ᱚᱭᱡᱮ ᱵᱟᱦᱨᱮ ᱨᱮ ᱥᱚᱢᱟᱡ ᱨᱮᱭᱟᱜ ᱯᱚᱨᱤᱵᱚᱨᱛᱚᱱ ᱦᱩᱭᱩᱜ ᱠᱟᱱ ᱟᱵᱚᱣᱟᱜ ᱟᱹᱛᱩᱨᱮ ᱢᱤᱫᱴᱟᱱ ᱡᱤᱭᱚᱱ ᱪᱟᱞᱟᱜ ᱠᱟᱱ ᱛᱟᱵᱳᱱᱟ ᱟᱵᱳ ᱞᱮᱠᱟ ᱟᱨ ᱟᱨ ᱱᱟᱦᱟᱜ ᱜᱤᱫᱽᱨᱟᱹ ᱠᱚ ᱚᱞᱚᱜ ᱯᱟᱲᱦᱟᱜ ᱠᱚ ᱪᱮᱫ ᱮᱫᱟ ᱵᱟᱦᱨᱮ ᱨᱮᱱᱟᱜ ᱡᱤᱵᱚᱱ ᱧᱮᱞ ᱮᱫᱟ ᱫᱤᱠᱩ ᱠᱚᱣᱟᱜ ᱡᱤᱵᱚᱱ ᱟᱫᱷᱩᱱᱤᱠ ᱡᱤᱵᱚᱱ ᱟᱫᱚ ᱵᱟᱦᱨᱮ ᱨᱮᱱᱟᱜ ᱡᱤᱵᱚᱱ ᱡᱟᱛᱨᱟ ᱛᱮ ᱥᱮ ᱮᱴᱟᱜ ᱫᱤᱠᱩ ᱠᱚᱣᱟᱜ ᱡᱤᱵᱚᱱ ᱡᱟᱛᱨᱟ ᱧᱮᱞᱛᱮ ᱛᱷᱚᱲᱟ ᱠᱚ ᱯᱨᱚᱵᱷᱟᱵᱤᱛᱚᱜ ᱠᱟᱱᱟ ᱟᱫᱚ ᱟᱠᱚ ᱫᱚᱠᱚ ᱢᱚᱱᱮᱭᱮᱫᱟ ᱡᱮ ᱯᱟᱥᱮᱡ ᱱᱚᱣᱟ ᱠᱚᱜᱮ ᱵᱷᱟᱹᱜᱤᱭᱟ ᱯᱟᱥᱮᱡ ᱵᱟᱯᱞᱟᱨᱮ ᱟᱵᱚ ᱟᱹᱛᱩ ᱨᱮᱫᱚ ᱥᱮᱫᱟᱭ ᱛᱟᱸᱦᱮ ᱠᱟᱱᱟ ᱱᱮᱛᱟᱨ ᱦᱚᱸ ᱢᱮᱱᱟᱜ ᱜᱮᱭᱟ ᱟᱫᱚᱢ ᱟᱹᱛᱩ ᱠᱚᱨᱮ ᱡᱮᱢᱚᱱ ᱜᱩᱲ ᱡᱚᱢ ᱜᱩᱲ ᱡᱚᱢ ᱚᱲᱟᱜ ᱚᱲᱟᱜ ᱯᱤᱪᱷᱩ ᱵᱟᱹᱦᱩ ᱡᱟᱢᱟᱭ ᱜᱩᱲ ᱠᱚ ᱟᱡᱚ ᱟᱠᱚ ᱠᱟᱱ ᱛᱟᱸᱦᱮᱫ ᱟ ᱵᱟᱝ ᱱᱮᱛᱟᱨ ᱫᱚᱠᱚ ᱢᱮᱱᱫᱟ ᱥᱚᱢᱚᱭ ᱵᱟᱹᱱᱩᱜᱼᱟ ᱥᱚᱢᱚᱭ ᱵᱟᱧᱪᱟᱣ ᱦᱩᱭᱩᱜᱼᱟ ᱱᱮᱛᱟᱨ ᱫᱚ ᱢᱟᱹᱡᱷᱤ ᱯᱟᱨᱟᱱᱤᱠ ᱜᱩᱲ ᱠᱚ ᱟᱡᱚᱭᱮᱜ ᱠᱚᱣᱟ ᱟᱨ ᱠᱚ ᱟᱫᱮᱨᱮᱜ ᱠᱚᱣᱟ ᱱᱚᱜ ᱚᱭ ᱡᱮ ᱚᱲᱟᱜ ᱨᱮ ᱥᱮᱱ ᱠᱟᱛᱮᱫ ᱚᱲᱟᱜ ᱦᱚᱲ ᱥᱟᱶᱛᱮ ᱢᱤᱫᱴᱮᱱ ᱯᱚᱨᱤᱪᱚᱭ ᱦᱩᱭᱩᱜ ᱠᱟᱱ ᱛᱟᱸᱦᱮᱜ ᱩᱱᱥᱚᱢᱚᱭ ᱥᱮ ᱜᱩᱲ ᱟᱡᱚ ᱥᱚᱢᱚᱭ ᱵᱟᱹᱦᱩ ᱮᱜᱮᱨ ᱡᱟᱣᱟᱭ ᱮᱜᱮᱨ ᱵᱚᱱ ᱞᱟᱹᱭ ᱟᱛᱚ ᱞᱟᱡᱟᱣ ᱢᱟᱨᱟᱣ ᱮᱜᱮᱨ ᱠᱚ ᱛᱟᱸᱦᱮ ᱠᱟᱱᱟ ᱞᱟᱡᱟᱣ ᱢᱟᱨᱟᱣ ᱡᱮ ᱮᱴᱟᱜ ᱴᱚᱞᱟᱨᱮᱱ ᱡᱟᱣᱟᱭ ᱥᱮ ᱵᱟᱹᱦᱩᱭ ᱦᱤᱡᱩᱜ ᱠᱟᱱᱟ ᱩᱱᱤ ᱥᱟᱶᱛᱮᱜ ᱥᱟᱹᱜᱟᱹᱭ ᱡᱮᱢᱚᱱ ᱥᱟᱯᱷᱟ ᱥᱟᱯᱷᱤᱜ ᱛᱟᱵᱚᱱ ᱚᱱᱟ ᱛᱮᱠᱚ ᱚᱲᱦᱮᱸ ᱠᱚᱣᱟ ᱚᱱᱟ ᱠᱚ ᱞᱟᱡᱟᱜ ᱠᱟᱱᱟ ᱜᱤᱫᱽᱟᱹ ᱠᱚ ᱢᱮᱱᱫᱟ ᱵᱟᱹᱲᱤᱡ ᱡᱤᱱᱤᱥ ᱠᱟᱱᱟ ᱞᱟᱡᱟᱯᱟᱲᱟ ᱡᱤᱱᱤᱥ ᱠᱟᱱᱟ ᱱᱚᱣᱟ ᱫᱚ ᱵᱟᱠᱚ ᱠᱚᱨᱟᱣᱟ ᱢᱚᱬᱮ ᱫᱤᱱ ᱨᱮᱱᱟᱜ ᱵᱟᱯᱞᱟ ᱦᱚᱸ ᱯᱮ ᱫᱤᱱ ᱵᱟᱨ ᱫᱤᱱ ᱛᱮᱠᱚ ᱯᱟᱨᱚᱢᱮᱫᱟ ᱱᱚᱜ ᱚᱭ ᱯᱚᱨᱤᱵᱚᱨᱛᱚᱱ ᱱᱚᱣᱟ ᱫᱚ ᱵᱟᱦᱨᱮ ᱨᱮᱱᱟᱜ ᱥᱚᱢᱟᱡ ᱨᱮᱱᱟᱜ ᱢᱤᱫᱴᱮᱱ ᱯᱨᱚᱵᱷᱟᱵ ᱟᱵᱚ ᱥᱚᱢᱟᱡ ᱨᱮ ᱯᱟᱲᱟᱜ ᱠᱟᱱᱟ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱴᱷᱤᱠ ᱦᱮᱸ

ᱱᱚᱣᱟ ᱫᱚ ᱤᱧᱟᱹᱜ ᱦᱩᱫᱤᱥ ᱛᱮᱫᱚᱧ ᱞᱟᱹᱭᱟ ᱡᱮ ᱫᱟᱨᱮ ᱛᱟᱸᱦᱮᱱ ᱠᱷᱟᱱ ᱫᱚ ᱴᱷᱤᱠ ᱵᱟᱧᱪᱟᱜᱼᱟ ᱥᱚᱢᱟᱡ ᱨᱮ ᱡᱚᱫᱤ ᱟᱵᱚᱣᱟᱜ ᱫᱟᱲᱮ ᱛᱟᱸᱦᱮᱱ ᱠᱷᱟᱡ ᱱᱚᱣᱟ ᱫᱚ ᱯᱚᱨᱤᱵᱚᱨᱛᱚᱱ ᱫᱚ ᱵᱟᱢ ᱟᱴᱠᱟᱣ ᱫᱟᱲᱮᱭᱟᱜᱼᱟ ᱛᱚ ᱚᱱᱟᱫᱚ ᱟᱹᱛᱩ ᱦᱚᱲᱟᱜ ᱡᱮᱢᱚᱱ ᱟᱹᱛᱩ ᱫᱟᱜ ᱜᱟᱰᱟ ᱫᱟᱜ ᱫᱚ ᱡᱟᱦᱟᱸᱥᱮᱫ ᱱᱟᱢᱟᱞ ᱜᱮᱭᱟ ᱚᱱᱛᱮ ᱜᱮ ᱟᱹᱛᱩᱜ ᱟ ᱟᱫᱚ ᱛᱤᱱᱟᱹᱜ ᱮᱢ ᱟᱲᱮᱭᱟ ᱟᱫᱚ ᱱᱚᱣᱟᱴᱟᱜ ᱡᱟᱸᱦᱟᱴᱟᱜ ᱰᱟᱦᱟᱨ ᱤᱧ ᱫᱩᱧ ᱦᱩᱫᱤᱥᱟ ᱡᱮ ᱚᱞᱚᱜ ᱯᱟᱲᱦᱟᱜ ᱵᱚᱱ ᱪᱮᱫᱟ ᱥᱟᱶ ᱥᱟᱶᱛᱮ ᱟᱯᱱᱟᱨᱟᱜ ᱥᱚᱢᱟᱡ ᱨᱮᱭᱟᱜ ᱡᱟᱦᱟᱸᱴᱟᱜ ᱵᱷᱟᱜᱮᱭᱟᱜ ᱡᱤᱱᱤᱥ ᱥᱟᱶ ᱥᱟᱶᱛᱮ ᱜᱤᱫᱽᱨᱟᱹ ᱯᱤᱫᱽᱨᱟᱹ ᱵᱷᱤᱛᱨᱤᱨᱮ ᱵᱟᱰᱟᱭ ᱩᱪᱤᱛ ᱠᱟᱱ ᱛᱟᱵᱳᱱᱟ ᱠᱟᱨᱚᱱ ᱚᱞᱚᱜ ᱯᱟᱲᱦᱟᱜ ᱫᱚ ᱪᱮᱫ ᱢᱮ

ᱟᱨ ᱵᱟᱝᱠᱷᱟᱱ ᱧᱮᱞᱢᱮ ᱢᱟᱹᱡᱷᱤ ᱦᱟᱲᱟᱢ ᱟᱫᱚ ᱟᱫᱚᱢ ᱟᱹᱛᱩᱨᱤᱧ ᱟᱸᱡᱚᱢ ᱵᱟᱲᱟ ᱟᱠᱟᱫᱟ ᱟᱞᱮ ᱵᱟᱸᱫᱽᱞᱳ ᱰᱟᱝᱜᱟ ᱟᱹᱛᱩᱨᱮ ᱯᱟᱪᱮᱜ ᱚᱱᱠᱟ ᱜᱮ ᱢᱮᱱᱟᱜ ᱠᱟᱫᱟ ᱵᱟᱝᱢᱟ ᱟᱫᱚ ᱵᱟᱹᱧ ᱵᱟᱲᱟᱭᱟ ᱵᱟᱯᱞᱟ ᱠᱚ ᱪᱮᱫ ᱞᱮᱠᱟ ᱠᱚ ᱯᱟᱨᱚᱢᱫᱟ ᱟᱨᱠᱤ ᱪᱮᱜ ᱵᱟᱝ ᱧᱮᱞᱚᱜ ᱠᱟᱱ ᱜᱮᱭᱟ ᱛᱚ ᱚᱱᱛᱮᱱ ᱠᱚ ᱢᱟᱹᱡᱷᱤ ᱦᱟᱲᱟᱢ ᱦᱚᱲ ᱠᱚᱲᱟ ᱠᱩᱲᱤ ᱠᱚᱠᱚ ᱨᱚᱲ ᱵᱟᱲᱟᱭ ᱜᱮᱭᱟ ᱱᱚᱣᱟ ᱫᱚ ᱴᱷᱤᱠ ᱜᱮᱭᱟ ᱦᱮᱸ ᱴᱷᱤᱠ ᱴᱷᱤᱠ

ᱟᱪᱪᱷᱟ ᱟᱪᱷᱟ ᱴᱷᱤᱠ ᱴᱷᱤᱠ

ᱦᱮᱸ ᱟᱢᱦᱚᱸ ᱟᱭᱢᱟ ᱥᱟᱨᱦᱟᱣ ᱱᱚᱜ ᱚᱭ ᱮᱢ ᱯᱷᱳᱱᱠᱮᱫᱟ ᱟᱨ ᱞᱟᱝ ᱜᱟᱞᱢᱟᱨᱟᱣ ᱠᱮᱫᱟ ᱟᱹᱰᱤ ᱢᱚᱸᱡ ᱦᱮᱸ ᱡᱚᱦᱟᱨ ᱡᱚᱦᱟᱨ ᱡᱚᱦᱟᱨ ᱡᱚᱦᱟᱨ ᱜᱮ